ᱱᱚᱣᱟ ᱟᱢᱞᱟ ᱦᱮᱭᱟᱨ ᱚᱭᱮᱞ ᱤᱧ ᱯᱟᱸᱪ ᱵᱚᱪᱷᱚᱨ ᱫᱷᱚᱨᱮᱧ ᱵᱮᱵᱚᱦᱟᱨᱮᱫᱟ ᱟᱹᱰᱤ ᱢᱚᱡᱽ ᱨᱮᱡᱟᱞᱴ ᱤᱧ ᱧᱟᱢ ᱠᱟᱫᱟ ᱤᱧᱟᱹᱜ ᱡᱟᱦᱟᱸ ᱩᱵ ᱵᱚᱡᱚᱜ ᱠᱟᱱ ᱛᱟᱦᱮᱱᱟ ᱚᱱᱟ ᱦᱚ ᱠᱚᱢ ᱟᱠᱟᱱᱟ ᱟᱨ ᱩᱵᱦᱚᱸ ᱡᱷᱟᱹᱞ ᱟᱠᱟᱱ ᱛᱤᱧᱟᱹ ᱟᱯᱮ ᱦᱚᱸᱧ ᱱᱮᱦᱚᱨ ᱟᱯᱮᱭᱟ ᱡᱩᱫᱤ ᱟᱯᱮᱭᱟᱜ ᱦᱚᱸ ᱡᱩᱫᱤ ᱱᱚᱝᱠᱟᱱ ᱡᱟᱦᱟᱱ ᱯᱨᱚᱵᱽᱞᱮᱢ ᱦᱩᱭᱩᱜ ᱠᱟᱱ ᱛᱟᱯᱮᱭᱟ ᱛᱟᱦᱞᱮ ᱟᱯᱮ ᱦᱚᱸ ᱱᱚᱣᱟ ᱟᱢᱞᱟ ᱦᱮᱭᱟᱨ ᱚᱭᱮᱞ ᱯᱮ ᱵᱮᱵᱚᱦᱟᱨ ᱫᱟᱲᱮᱭᱟᱜᱼᱟ